ᱵᱟᱹᱵᱩ ᱵᱟᱹᱵᱩ ᱚᱠᱟᱨᱮ ᱚᱻ ᱦᱚᱸ ᱚᱱᱠᱟᱱᱟᱜ ᱢᱤᱫᱴᱷᱮᱱ ᱵᱟᱞᱤ ᱤᱫᱤ ᱦᱩᱭᱠᱚᱜᱼᱟ ᱛᱚ ᱦᱩᱱᱟᱹᱝ ᱪᱟᱸᱫᱟᱱ ᱠᱷᱚᱱ ᱜᱷᱩᱲᱟᱵᱟᱱᱫᱟ ᱚᱱᱠᱟᱫᱚ ᱥᱮᱛᱟᱜ ᱥᱟᱛ ᱵᱟᱡᱮᱥᱮᱱ ᱦᱚᱭ ᱟᱫᱚ ᱪᱮᱫᱞᱮᱠᱟ ᱚᱱᱛᱮᱱᱟᱜ ᱦᱚᱨᱠᱚᱜᱮ ᱦᱳᱭ ᱟᱫᱚ ᱪᱮᱫ ᱞᱮᱠᱟᱦᱟᱸᱜ ᱠᱷᱚᱨᱪᱟᱫᱚ ᱟᱫᱚ ᱛᱤᱱᱟᱹᱜ ᱞᱟᱜᱟᱜᱼᱟ ᱦᱚᱨ ᱠᱚᱫᱚ ᱱᱟᱯᱟᱭ ᱜᱮᱭᱟ ᱥᱩᱱᱩᱢ ᱠᱚ ᱛᱤᱱᱟᱹᱜ ᱜᱟᱱ ᱚᱻ ᱫᱚᱥᱼᱵᱟᱨᱚ ᱞᱤᱴᱟᱨ ᱜᱟᱱ ᱚᱻ ᱦᱚᱭᱛᱚ ᱚᱱᱠᱟᱜᱮ ᱟᱨ ᱟᱹᱵᱤᱱᱟᱜ ᱤᱭᱟᱹ ᱦᱚᱨ ᱠᱷᱚᱨᱪᱟᱠᱚ ᱛᱤᱱᱟᱹᱜ ᱜᱟᱱ ᱮᱢᱟᱵᱮᱱ ᱠᱷᱟᱱᱫᱚᱵᱮᱱ ᱯᱳᱥᱟᱜᱼᱟ ᱦᱚᱭᱛᱚ ᱟᱨ ᱡᱚᱢᱼᱧᱩᱠᱚ ᱤᱱᱟᱹᱛᱮᱜᱮ ᱦᱩᱭᱩᱜ ᱛᱟᱵᱮᱱᱟ ᱚᱱᱮ ᱚᱱᱠᱟ ᱟᱨ ᱟᱹᱵᱮᱱ ᱯᱳᱥᱟᱣᱵᱮᱱ ᱠᱷᱟᱱ ᱱᱟᱯᱟᱭ ᱠᱟᱛᱷᱟ ᱠᱟᱱᱟ ᱚᱻ ᱦᱚᱨᱠᱚᱢᱟ ᱚᱱᱠᱟᱢᱟ ᱠᱷᱟᱨᱟᱯ ᱢᱟ ᱠᱟᱹᱴᱤᱡ ᱫᱷᱟᱨᱟ ᱠᱷᱟᱨᱟᱯᱧᱚᱜ ᱜᱮᱭᱟ

ᱚᱱᱠᱟ ᱟᱹᱵᱤᱱᱜᱮ ᱛᱤᱨᱮ ᱱᱟᱦᱟᱜ ᱚᱱᱠᱟᱫᱚ ᱜᱟᱹᱰᱤᱵᱮᱱ ᱞᱟᱜᱟᱣᱟ ᱮᱱᱠᱷᱟᱱ ᱮᱱᱠᱷᱟᱱ ᱞᱳᱰ ᱠᱚᱨᱮᱦᱚᱸ ᱠᱟᱹᱴᱤᱡ ᱥᱚᱢᱚᱭ ᱞᱟᱜᱟᱜ ᱜᱮᱭᱟ ᱥᱚᱢᱚᱭᱢᱟ ᱱᱟᱦᱟᱜ ᱦᱳᱭ ᱚᱠᱟᱢᱟ ᱡᱮ ᱥᱤ ᱵᱤ ᱛᱮᱠᱚ ᱞᱟᱫᱮᱭᱮᱫ ᱞᱟᱫᱮ ᱢᱟ ᱞᱟᱫᱮᱨᱮ ᱠᱳᱱᱳ ᱚᱥᱩᱵᱤᱫᱷᱟ ᱵᱟᱹᱱᱩᱜᱼᱟ ᱱᱟᱦᱟᱜ ᱡᱟᱲᱮ ᱫᱷᱟᱨᱮ ᱜᱟᱹᱰᱤ ᱦᱟᱸᱜ ᱞᱟᱜᱟᱣᱵᱮᱱ ᱛᱚᱵᱮ ᱦᱮᱸ ᱱᱤᱭᱟᱹ ᱠᱟᱛᱷᱟᱜᱮ ᱛᱚᱵᱮᱱᱟᱜ ᱴᱷᱤᱠ ᱜᱮᱭᱟ ᱜᱟᱯᱟ ᱛᱚᱵᱮ ᱥᱮᱛᱟᱜᱨᱮ ᱞᱟᱜᱟᱣᱢᱮ ᱜᱟᱹᱰᱤ ᱦᱮᱸ ᱴᱷᱤᱠ ᱴᱷᱤᱠ